ᱥᱟᱬᱮᱥ ᱟᱨ ᱞᱟᱜᱟᱱᱠᱟᱹᱨᱤ ᱤᱫᱤ ᱠᱟᱛᱮᱫ ᱫᱚ ᱱᱚᱣᱟᱜᱮ ᱢᱮᱱ ᱥᱟᱱᱟᱧᱟ ᱡᱮ ᱥᱟᱬᱮᱥ ᱫᱚ ᱟᱹᱰᱤᱜᱟᱱ ᱮ ᱟᱠᱟᱫᱼᱟ ᱟᱨ ᱥᱟᱬᱮᱥ ᱫᱚ ᱡᱟᱦᱟᱸ ᱞᱮᱠᱟ ᱢᱤᱫᱴᱤᱡ ᱠᱟᱹᱢᱤ ᱢᱤᱫ ᱫᱚᱥ ᱦᱚᱲ ᱛᱮᱠᱚ ᱠᱟᱹᱢᱤᱭᱟ ᱚᱱᱟ ᱱᱮᱛᱟᱨ ᱫᱚ ᱢᱤᱫ ᱦᱚᱲᱛᱮᱠᱚ ᱠᱟᱹᱢᱤᱭᱟ ᱟᱨ ᱫᱚ ᱟᱹᱰᱤᱛᱮᱫ ᱠᱟᱛᱮᱫ ᱟᱹᱰᱤ ᱟᱥᱟᱱ ᱦᱩᱭ ᱟᱠᱟᱱ ᱛᱟᱵᱚᱱᱟ ᱡᱟᱦᱟᱸ ᱞᱮᱠᱟ ᱜᱟᱹᱰᱤ ᱥᱮ ᱟᱨᱦᱚᱸ ᱟᱭᱢᱟ ᱠᱤᱪᱷᱩ ᱢᱮᱱᱟᱜᱼᱟ ᱡᱟᱦᱟᱸ ᱞᱮᱠᱟ ᱟᱹᱰᱤᱜᱮ ᱥᱩᱵᱤᱫᱷᱟᱭ ᱮᱢ ᱟᱠᱟᱫ ᱵᱚᱱᱟ ᱟᱨ ᱱᱚᱣᱟ ᱫᱚ ᱡᱟᱦᱟᱸᱨᱮ ᱢᱤᱫ ᱦᱚᱲ ᱞᱟᱜᱟᱜ ᱟᱭ ᱫᱚᱥ ᱦᱚᱲᱠᱚ ᱞᱟᱜᱟᱜᱼᱟ ᱚᱸᱰᱮ ᱱᱚᱰᱮ ᱫᱚ ᱱᱤᱛᱚᱜ ᱢᱤᱫ ᱦᱚᱲᱛᱮ ᱠᱟᱹᱢᱤ ᱛᱚᱨᱟᱜᱼᱟ ᱢᱟᱱᱮ ᱟᱹᱰᱤ ᱥᱩᱵᱤᱫᱷᱟ ᱟᱠᱟᱱᱟ ᱚᱱᱟᱛᱮ ᱫᱚ ᱟᱹᱰᱤ ᱠᱤᱪᱷᱩᱭ ᱟᱠᱟᱫᱼᱟ